ᱦᱮᱞᱳ ᱦᱮᱞᱳ ᱦᱚᱸ ᱟᱡᱚᱢᱚᱜ ᱠᱟᱱ ᱜᱮᱭᱟ ᱦᱳᱭ ᱟᱢ ᱫᱚ ᱦᱟᱸᱜ ᱚᱠᱚᱭᱮᱢ ᱢᱮᱱᱮᱫᱼᱟ ᱚ ᱪᱮᱫ ᱫᱚᱛᱚ ᱛᱮᱦᱮᱱ ᱤᱧ ᱥᱤᱞᱟᱹᱭᱟᱫ ᱢᱮᱭᱟ ᱚ ᱪᱩᱲᱤᱫᱟᱨ ᱵᱟᱞᱟ ᱪᱮᱫ ᱨᱚᱲ ᱵᱟᱝ ᱟᱡᱚᱢ ᱫᱷᱟᱨᱟᱜ ᱠᱟᱱᱟ ᱛᱟᱢ ᱦᱮᱸ ᱚ ᱟᱫᱚ ᱢᱟᱱ ᱢᱟ ᱛᱟᱦᱮᱱ ᱵᱷᱟᱹᱜᱤ ᱜᱤᱧ ᱢᱟᱯ ᱞᱮᱫ ᱢᱮᱭᱟ ᱟᱫᱚ ᱯᱟᱪᱮᱫ ᱟᱢᱜᱮᱢ ᱤᱭᱟᱹᱭᱮᱱᱟ ᱯᱟᱪᱷᱮ ᱱᱚᱜ ᱢᱟᱱᱮ ᱢᱳᱴᱟᱭᱮᱱᱟᱢ ᱯᱟᱪᱷᱮ ᱱᱚᱜ ᱢᱟᱯ ᱢᱟ ᱛᱟᱦᱮᱸᱫ ᱵᱷᱟᱹᱜᱤ ᱜᱤᱧ ᱢᱟᱯ ᱞᱮᱫ ᱢᱮᱫᱚ ᱚ ᱦᱚᱸ ᱦᱳᱭ ᱟᱹᱜᱩᱭ ᱢᱮ ᱥᱤᱞᱟᱹᱭᱟᱹᱢᱟᱹᱧ ᱪᱮᱫᱟᱜ ᱵᱟᱝᱼᱟ ᱦᱳᱭ ᱟᱹᱜᱩᱭ ᱢᱮ ᱥᱤᱞᱟᱹᱭ ᱨᱩᱣᱟᱹᱲ ᱟᱹᱢᱟᱹᱧ ᱟᱨ ᱪᱤᱠᱟᱹᱭᱟᱢ ᱤᱧᱟᱹᱜ ᱴᱮᱞᱟᱨ ᱠᱷᱚᱱ ᱜᱮᱢ ᱨᱚᱜ ᱦᱚᱪᱚ ᱟᱠᱟᱫ ᱫᱚ ᱤᱱᱟᱹᱜ ᱫᱟᱢ ᱠᱚᱫᱚ ᱵᱟᱝᱜᱮ ᱱᱟᱦᱟᱸᱜ ᱤᱱᱟᱹ ᱛᱮᱜᱤᱧ ᱥᱤᱞᱟᱹᱭ ᱨᱩᱣᱟᱹᱲᱟᱢᱟ ᱦᱳᱭ ᱮᱱᱠᱷᱟᱱ ᱫᱚ ᱱᱟᱦᱟᱸᱜ ᱛᱤᱥ ᱮᱢ ᱦᱤᱡᱩᱜ ᱠᱟᱱᱟ ᱦᱳᱭ ᱟᱪᱪᱷᱟ ᱜᱟᱯᱟ ᱜᱮ ᱟᱬᱜᱟᱛ ᱫᱷᱟᱨᱟ ᱨᱮ ᱦᱤᱡᱩᱜ ᱢᱮ ᱦᱮᱸ ᱚᱱᱠᱟ ᱢᱟ ᱱᱟᱦᱟᱜ ᱚᱱᱠᱟ ᱢᱟ ᱱᱟᱦᱟᱜ ᱠᱷᱩᱞᱟᱹᱣ ᱮᱫ ᱟᱹᱧ ᱱᱟᱦᱟᱸᱜ ᱱᱚᱝᱠᱟ ᱫᱚᱥ ᱵᱟᱡᱮ ᱠᱷᱚᱱ ᱳᱭ ᱮᱱᱠᱟᱹ ᱯᱟᱸᱪ ᱵᱟᱡᱮ ᱥᱮᱫ ᱤᱧ ᱵᱚᱱᱫᱚᱭᱮᱫᱼᱟ ᱟᱢ ᱡᱟᱦᱟᱸ ᱛᱤᱨᱮᱜᱮ ᱦᱤᱡᱩᱜ ᱢᱮ ᱢᱟᱱᱮ ᱠᱟᱹᱡ ᱯᱷᱳᱱ ᱧᱚᱜ ᱟᱹᱧ ᱢᱮ ᱦᱟᱸᱜ ᱟᱨ ᱦᱤᱡᱩᱜ ᱢᱮ ᱟᱪᱪᱷᱟ ᱜᱟᱯᱟ ᱫᱚ ᱦᱟᱯᱮ ᱥᱚᱢᱚᱭ ᱤᱧ ᱧᱟᱢᱮᱫ ᱠᱷᱟᱱ ᱫᱚ ᱦᱟᱸᱜ ᱤᱧ ᱥᱤᱞᱟᱹᱭ ᱟᱢᱟ ᱟᱨ ᱵᱟᱠᱷᱟᱱ ᱦᱟᱸᱜ ᱢᱤᱫ ᱫᱤᱱ ᱜᱟᱱ ᱵᱟᱹᱜᱤᱭᱟᱜ ᱢᱮ ᱵᱟᱭ ᱜᱟᱱᱚᱜᱼᱟ ᱢᱮᱱᱮᱫ ᱟᱹᱧ ᱵᱟᱠᱷᱟᱱ ᱢᱤᱫ ᱫᱤᱱ ᱜᱟᱱ ᱵᱟᱹᱜᱤ ᱦᱚᱴᱚᱣᱟᱜ ᱢᱮ ᱜᱟᱯᱟ ᱱᱟᱦᱟᱸᱜ ᱤᱧ ᱪᱮᱥᱴᱟ ᱵᱤᱰᱟᱹᱣᱟ ᱡᱩᱫᱤᱧ ᱨᱚᱜ ᱫᱟᱲᱮᱭᱟᱜ ᱠᱷᱟᱱ ᱢᱟᱧ ᱥᱤᱞᱟᱹᱭ ᱟᱢᱟ ᱟᱨ ᱵᱟᱠᱷᱟᱱ ᱦᱟᱸᱜ ᱵᱟᱹᱜᱤᱭᱟᱜ ᱢᱮ ᱫᱚᱥᱟᱨ ᱦᱤᱞᱳᱜ ᱤᱫᱤ ᱢᱮ ᱚᱱᱠᱟ ᱵᱟᱭ ᱜᱟᱱᱚᱜᱼᱟ ᱵᱟᱝ ᱜᱮ ᱱᱟᱯᱟᱭ ᱜᱤᱧ ᱥᱤᱞᱟᱹᱭ ᱟᱢᱟ ᱦᱟᱸᱜ ᱱᱤᱛᱚᱜ ᱫᱚ ᱟᱪᱪᱷᱟ ᱦᱳᱭ ᱟᱢ ᱟᱬᱜᱟ ᱫᱷᱟᱨᱟ ᱨᱮ ᱦᱤᱡᱩᱜ ᱨᱮᱱᱟᱜ ᱮᱢ ᱪᱮᱥᱴᱟᱭᱟ ᱟᱨ ᱯᱷᱳᱱ ᱧᱚᱜ ᱟᱛᱮᱫ ᱦᱤᱡᱩᱜ ᱢᱮ ᱤᱱᱟᱹ ᱫᱚ ᱤᱧ ᱦᱚᱸ ᱢᱟᱱᱮ ᱱᱟᱜ ᱮᱴᱟᱜᱟᱜ ᱠᱚ ᱵᱟᱹᱧ ᱠᱚᱨᱟᱣ ᱦᱟᱛᱟᱲᱟ ᱛᱟᱹᱜᱤ ᱠᱟᱹᱢᱟᱹᱧ ᱦᱳᱭ ᱟᱪᱪᱷᱟ ᱦᱳᱭ ᱴᱷᱤᱠ ᱜᱮᱭᱟ